ᱤᱧᱨᱮᱱ ᱥᱚᱨᱮᱥ ᱢᱟᱨᱥᱟᱞ ᱟᱨᱴᱤᱥ ᱫᱚ ᱦᱩᱭᱩᱜ ᱠᱟᱱᱟᱭ ᱵᱨᱩᱥᱞᱤ ᱵᱨᱩᱥᱞᱤ ᱱᱩᱭ ᱫᱚ ᱟᱭᱟᱜ ᱦᱚᱲᱢᱚ ᱫᱟᱲᱤ ᱟᱨ ᱛᱤ ᱡᱟᱸᱜᱟ ᱛᱮ ᱟᱹᱰᱤ ᱵᱮᱥ ᱟᱨ ᱟᱹᱰᱤ ᱱᱟᱯᱟᱭᱮ ᱛᱟᱯᱟᱢ ᱛᱟᱦᱮᱸᱜ ᱟᱨ ᱟᱭᱟᱜ ᱦᱚᱲᱢᱚ ᱫᱟᱲᱮ ᱟᱨ ᱛᱤ ᱡᱟᱸᱜᱟ ᱛᱮ ᱟᱨ ᱟᱭᱟᱜ ᱵᱩᱫᱽᱫᱷᱤ ᱫᱟᱲᱮᱛᱮ ᱟᱹᱰᱤᱜᱟᱱ ᱦᱚᱲ ᱠᱚᱭ ᱯᱟᱹᱦᱩᱲ ᱟᱠᱟᱫ ᱠᱚᱣᱟ